ᱦᱮᱸ ᱦᱮᱞᱳ ᱦᱮᱸ ᱦᱮᱸ ᱟᱹᱞᱤᱧ ᱜᱮᱛᱚ ᱟᱹᱵᱤᱱ ᱛᱚ ᱵᱟᱞᱤᱧ ᱵᱩᱡᱷᱟᱹᱣ ᱫᱟᱲᱮᱭᱟᱫ ᱵᱮᱱᱟ ᱚᱠᱚᱭ ᱵᱮᱱ ᱞᱟᱹᱭᱫᱟ ᱟᱹᱰᱤ ᱱᱟᱣᱟ ᱱᱟᱣᱟ ᱱᱚᱢᱵᱚᱨ ᱞᱤᱧ ᱧᱮᱞᱫᱟ ᱟᱪᱪᱷᱟ ᱟᱪᱪᱷᱟ ᱛᱚ ᱟᱵᱤᱱ ᱫᱚ ᱚᱠᱟ ᱨᱮᱱ ᱠᱟᱱ ᱛᱮᱵᱮᱱ ᱟᱪᱪᱷᱟ ᱟᱪᱪᱷᱟ ᱛᱚ ᱡᱚᱵ ᱛᱚᱵᱮᱱ ᱯᱟᱸᱡᱟᱭᱮᱫᱟ ᱛᱚ ᱟᱞᱤᱧ ᱴᱷᱮᱱ ᱫᱚ ᱥᱟᱱᱟᱢ ᱨᱚᱠᱚᱢ ᱡᱚᱵ ᱫᱚ ᱵᱟᱝ ᱛᱟᱦᱮᱱᱟ ᱛᱚ ᱢᱮᱱᱫᱟᱞᱤᱧ ᱡᱮ ᱟᱵᱮᱱᱟᱜ ᱯᱟᱲᱦᱟᱣ ᱠᱚᱫᱚ ᱪᱮᱫᱞᱮᱠᱟ ᱯᱟᱲᱦᱟᱣ ᱥᱩᱱᱟ ᱟᱵᱤᱱᱟᱜ ᱥᱮᱪᱮᱫ ᱟᱪᱪᱷᱟ ᱟᱪᱪᱷᱟ ᱟᱨ ᱤᱭᱟᱹ ᱠᱚ ᱪᱮᱫ ᱞᱟᱹᱭ ᱵᱤᱱ ᱚᱸᱻ ᱛᱟᱦᱚᱞᱮ ᱠᱚᱢᱯᱩᱴᱟᱨ ᱥᱟᱨᱴᱤᱯᱷᱤᱠᱮᱴ ᱪᱮᱫ ᱪᱮᱫ ᱠᱚ ᱠᱳᱨᱥ ᱵᱮᱱ ᱠᱚᱨᱟᱣ ᱠᱟᱫᱟ ᱟᱪᱪᱷᱟ ᱟᱪᱪᱷᱟ ᱟᱪᱪᱷᱟ ᱟᱪᱪᱷᱟ ᱟᱪᱪᱷᱟ ᱛᱚ ᱟᱹᱞᱤᱧ ᱴᱷᱮᱱ ᱦᱚᱸ ᱯᱨᱟᱭ ᱟᱨᱚ ᱟᱭᱢᱟ ᱜᱤᱫᱟᱹᱨ ᱠᱚ ᱯᱷᱳᱱ ᱞᱮᱜᱼᱟ ᱛᱚ ᱩᱱᱠᱩ ᱠᱚᱦᱚᱸ ᱡᱚᱵ ᱠᱚ ᱯᱟᱸᱡᱟᱭᱮᱫ ᱜᱮᱭᱟ ᱛᱚ ᱮᱱᱠᱷᱟᱱ ᱫᱚ ᱟᱹᱞᱤᱧ ᱛᱚ ᱟᱨ ᱥᱟᱱᱟᱢ ᱠᱚᱫᱚ ᱡᱚᱵ ᱫᱚ ᱵᱟᱞᱤᱧ ᱮᱢ ᱫᱟᱲᱮᱭᱟᱯᱮᱭᱟ ᱛᱚ ᱢᱤᱫᱴᱟᱝ ᱠᱞᱟᱨᱠ ᱨᱮᱱ ᱟᱨ ᱢᱤᱫᱴᱟᱝ ᱴᱷᱤᱠᱟᱹᱫᱟᱨ ᱫᱚᱨ ᱢᱟᱱᱮ ᱫᱚᱨᱠᱟᱨᱚᱜ ᱠᱟᱱᱟ ᱛᱚ ᱟᱵᱮᱱᱟᱜ ᱡᱮᱦᱮᱛᱩ ᱩᱱᱟᱹᱜ ᱜᱟᱱ ᱥᱟᱨᱴᱤᱯᱷᱤᱠᱮᱴ ᱠᱚᱵᱮᱱ ᱞᱟᱹᱭᱮᱜᱼᱟ ᱮᱱᱠᱷᱟᱱ ᱫᱚ ᱠᱞᱟᱨᱠ ᱠᱞᱟᱨᱠ ᱥᱮᱱ ᱜᱮ ᱱᱟᱦᱟᱜ ᱞᱤᱧ ᱛᱚᱵᱮ ᱟᱵᱮᱱ ᱫᱚ ᱠᱞᱟᱨᱠ ᱥᱮᱱ ᱜᱮ ᱞᱤᱧ ᱢᱮᱱᱫᱟ ᱮᱱᱠᱷᱟᱱ ᱱᱚᱝᱠᱟ ᱛᱮᱫᱚ ᱟᱨ ᱵᱟᱞᱤᱧ ᱞᱟᱹᱭ ᱫᱟᱲᱮᱭᱟᱵᱮᱱ ᱠᱟᱱᱟ ᱛᱚ ᱯᱩᱨᱟᱹ ᱠᱚᱱᱯᱷᱟᱨᱢ ᱫᱚ ᱟᱵᱮᱱ ᱫᱚ ᱵᱚᱭᱮᱥ ᱫᱚ ᱛᱤᱱᱟᱹᱜ ᱜᱟᱱ ᱦᱩᱭᱩᱜ ᱛᱟᱵᱮᱱᱟ ᱴᱩᱭᱮᱱᱴᱤ ᱛᱷᱨᱤ ᱯᱞᱟᱥ ᱢᱟᱫᱽᱫᱷᱚᱢᱤᱠ ᱫᱚ ᱚᱠᱟ ᱠᱷᱚᱱ ᱵᱮᱱ ᱮᱢ ᱠᱟᱜᱼᱟ ᱟᱨ ᱮᱭᱤᱪ ᱮᱥ ᱟᱨ ᱜᱨᱮᱡᱩᱭᱮᱥᱮᱱ ᱟᱪᱪᱷᱟ ᱪᱷᱟ ᱪᱷᱟ ᱪᱷᱟ ᱛᱚ ᱟᱪᱪᱷᱟ ᱟᱪᱪᱷᱟ ᱛᱚ ᱚᱱᱟᱜᱮᱞᱤᱧ ᱞᱟᱹᱭᱮᱜᱼᱟ ᱛᱚᱵᱮ ᱟᱵᱮᱱ ᱛᱚ ᱟᱨ ᱱᱚᱝᱠᱟ ᱛᱮᱫᱚ ᱵᱟᱞᱤᱧ ᱦᱮᱸ ᱩᱛᱟᱹᱨ ᱫᱟᱲᱮᱭᱟᱵᱮᱱ ᱠᱟᱱᱟ ᱡᱮ ᱱᱤᱭᱳᱜᱽ ᱵᱮᱱᱟᱞᱤᱧ ᱢᱮᱱᱛᱮ ᱛᱚᱵᱮᱱᱟᱜ ᱦᱤᱡᱩᱜ ᱵᱮᱱ ᱟᱨ ᱥᱟᱱᱢᱱᱟ ᱥᱟᱢᱱᱤ ᱨᱚᱯᱚᱲᱚᱜ ᱦᱩᱭᱩᱜᱼᱟ ᱠᱟᱹᱴᱤᱡ ᱞᱤᱧ ᱟᱨ ᱵᱟᱨᱭᱟ ᱯᱮᱭᱟ ᱠᱟᱛᱷᱟ ᱠᱚᱞᱤᱧ ᱠᱩᱞᱤ ᱵᱮᱱᱟ ᱟᱨ ᱞᱟᱹᱭᱮᱜᱼᱟ ᱵᱮᱱ ᱡᱮ ᱠᱚᱢᱯᱩᱴᱟᱨ ᱠᱚ ᱵᱟᱰᱟᱭ ᱢᱮᱱᱟᱜ ᱛᱟᱵᱮᱱᱟ ᱛᱚ ᱠᱚᱭᱮᱠᱴᱟ ᱠᱚᱢᱯᱩᱴᱟᱨ ᱨᱮᱱᱟᱜ ᱦᱚᱞᱤᱧ ᱧᱮᱞ ᱛᱟᱵᱮᱱᱟ ᱪᱮᱫ ᱞᱮᱠᱟᱵᱮᱱ ᱫᱟᱲᱮᱭᱟᱜ ᱠᱟᱱᱟ ᱪᱮᱫᱞᱮᱠᱟ ᱥᱠᱤᱞ ᱠᱚ ᱢᱮᱱᱟᱜ ᱛᱟᱵᱮᱱᱟ ᱠᱚᱢᱯᱩᱴᱟᱨ ᱠᱚ ᱪᱮᱛᱟᱱ ᱦᱮᱸ ᱛᱟᱦᱚᱞᱮ ᱟᱵᱮᱱ ᱫᱚ ᱱᱮᱠᱥᱴ ᱥᱳᱢᱵᱟᱨ ᱦᱮᱸ ᱦᱮᱸ ᱟᱨ ᱥᱳᱢ ᱵᱟᱨ ᱦᱤᱞᱳᱜᱼᱟ ᱚᱯᱤᱥᱤᱭᱟᱞ ᱴᱟᱭᱤᱢ ᱯᱨᱟᱭ ᱟᱹᱞᱤᱧᱟᱜ ᱛᱚ ᱥᱮᱛᱟᱜ ᱵᱮᱲᱟ ᱫᱚ ᱠᱟᱹᱢᱤ ᱠᱚ ᱛᱟᱦᱮᱱᱟ ᱛᱤᱱᱴᱟᱨ ᱯᱚᱨ ᱵᱮᱱ ᱦᱤᱡᱩᱜᱼᱟ ᱩᱱ ᱫᱚ ᱠᱟᱹᱴᱤᱡ ᱯᱷᱟᱸᱠᱟ ᱧᱚᱜ ᱞᱤᱧ ᱛᱟᱦᱮᱱᱟ ᱦᱮᱸᱛᱚ ᱚᱱᱟ ᱜᱮ ᱛᱚᱵᱮ ᱢᱟ ᱦᱮᱸ ᱦᱮᱸ ᱢᱟ ᱫᱚᱦᱚᱭ ᱵᱮᱱ ᱢᱟ